ᱜᱤᱫᱽᱨᱟᱹ ᱩᱢᱮᱨ ᱨᱮᱱᱟᱜ ᱠᱤᱪᱷᱩ ᱫᱤᱥᱟᱹ ᱦᱤᱡᱩᱜ ᱜᱮᱭᱟ ᱠᱟᱹᱢᱤ ᱠᱚᱨᱮᱱᱟᱜ ᱥᱮᱛᱟᱜ ᱵᱮᱨᱮᱫ ᱠᱟᱛᱮᱫ ᱡᱚᱜᱼᱨᱟᱪᱟ ᱠᱟᱹᱴᱤᱡ ᱠᱷᱚᱱ ᱜᱮᱠᱚ ᱥᱮᱬᱟ ᱦᱚᱪᱚ ᱞᱤᱫᱤᱧᱟ ᱛᱤᱠᱤᱱ ᱵᱮᱲᱟ ᱚᱥᱴᱟ ᱠᱷᱮᱞ ᱛᱟᱨᱟᱥᱤᱧ ᱵᱮᱲᱟ ᱜᱩᱴᱤ ᱠᱷᱮᱞ ᱩᱢ ᱯᱟᱭᱨᱟ ᱠᱟᱛᱮᱫ ᱟᱵᱟᱨ ᱡᱚᱜᱼᱨᱟᱪᱟ ᱫᱟᱜ ᱠᱚ ᱟᱹᱜᱩ ᱥᱚᱝᱥᱟᱨ ᱨᱮᱱᱟᱜ ᱠᱟᱹᱢᱤᱜᱮ ᱵᱤᱥᱤᱧ ᱠᱟᱹᱢᱤᱭᱟ ᱟᱨ ᱚᱱᱟ ᱜᱮᱧ ᱠᱩᱥᱤᱭᱟᱜ ᱛᱟᱦᱮᱱᱟ